ᱦᱮᱸ ᱚᱲᱟᱜ ᱨᱮ ᱤᱥᱤᱱ ᱞᱟᱹᱜᱤᱫ ᱡᱟᱦᱟᱸ ᱮᱞ ᱯᱤ ᱡᱤ ᱥᱤᱞᱤᱱᱰᱟᱨ ᱵᱮᱵᱚᱦᱟᱨ ᱫᱚ ᱟᱹᱰᱤ ᱞᱟᱹᱠᱛᱤᱭᱟᱱ ᱠᱟᱱᱟ ᱠᱟᱨᱚᱱ ᱚᱱᱟ ᱡᱟᱦᱟᱸ ᱥᱤᱤᱱᱰᱟᱨ ᱮᱢ ᱵᱮᱵᱚᱦᱟᱨᱟ ᱚᱱᱟ ᱡᱮᱱᱚ ᱨᱚᱦᱚᱲ ᱡᱤᱱᱤᱥ ᱵᱟ ᱠᱳᱱᱳ ᱟᱹᱞᱩ ᱛᱟᱦᱮᱱ ᱢᱟ ᱡᱮᱢᱚᱱ ᱥᱟᱵ ᱠᱟᱜ ᱵᱮᱱ ᱡᱩᱫᱤ ᱵᱩᱥᱩᱜ ᱚᱲᱟᱜ ᱠᱟᱱᱟ ᱵᱩᱥᱩᱜ ᱪᱷᱟᱫᱚᱱ ᱠᱟᱱᱟ ᱛᱟᱦᱚᱞᱮ ᱠᱷᱟᱱ ᱚᱱᱟ ᱡᱷᱩᱞᱟᱹ ᱡᱷᱩᱞᱤ ᱡᱷᱚᱞ ᱠᱚ ᱠᱤᱢᱵᱟ ᱟᱨ ᱚᱠᱟ ᱠᱚᱨᱮᱜ ᱱᱚᱝᱠᱟᱱᱟᱜ ᱡᱟᱦᱟᱸ ᱦᱟᱢᱟᱞ ᱡᱤᱱᱤᱥ ᱦᱟᱢᱟᱞ ᱡᱤᱱᱤᱥ ᱪᱚᱴ ᱠᱚᱨᱮᱜ ᱡᱩᱫᱤ ᱚᱸᱰᱮ ᱪᱚᱸᱫᱟ ᱜᱚᱫᱟ ᱥᱮᱵᱮᱱ ᱵᱮᱵᱚᱦᱟᱨ ᱜᱚᱫᱟ ᱚᱱᱟ ᱵᱟᱝ ᱜᱟᱱᱚᱜᱼᱟ ᱱᱚᱣᱟᱠᱚ ᱚᱠᱟ ᱠᱚᱨᱮᱜ ᱞᱤᱠ ᱡᱩᱫᱤ ᱛᱟᱦᱮᱱ ᱠᱷᱟᱱ ᱧᱮᱞ ᱠᱟᱛᱮᱜ ᱠᱟᱹᱴᱤᱡ ᱵᱮᱵᱚᱦᱟᱨᱟᱢ ᱟᱨ ᱧᱮᱞ ᱠᱟᱛᱮᱜ ᱵᱮᱵᱚᱦᱟᱨ ᱢᱟᱱᱮ ᱡᱟᱦᱟᱸ ᱪᱚᱴᱨᱮᱢ ᱵᱮᱵᱚᱦᱟᱨᱟ ᱡᱮᱢᱚᱱ ᱫᱟᱜ ᱡᱟᱹᱲᱤ ᱠᱚ ᱥᱩᱨ ᱠᱚᱨᱮᱜ ᱪᱮᱫ ᱟᱹᱞᱩ ᱛᱟᱦᱮᱱ ᱢᱟ ᱪᱚᱴᱨᱮ ᱟᱹᱞᱩ ᱛᱟᱦᱮᱱ ᱢᱟ ᱡᱟᱦᱟᱸᱭ ᱡᱩᱫᱤ ᱞᱩᱜᱽᱲᱤᱡ ᱞᱟᱯᱚ ᱠᱚ ᱮᱢᱟᱱ ᱠᱚ ᱦᱚᱭᱛᱚ ᱧᱩᱨᱩ ᱦᱚᱫ ᱫᱟᱲᱮᱭᱟᱜᱼᱟ ᱥᱮ ᱡᱟᱦᱟᱱᱟᱜ ᱠᱚ ᱵᱩᱥᱩᱵ ᱠᱚ ᱧᱩᱨ ᱫᱟᱲᱮᱭᱟᱜᱼᱟ ᱛᱳ ᱚᱱᱠᱟᱱᱟᱜ ᱡᱟᱦᱟᱱ ᱡᱤᱱᱤᱥ ᱚᱥᱩᱵᱤᱫᱷᱟ ᱵᱟᱝ ᱛᱟᱦᱮᱱ ᱚᱱᱟ ᱡᱤᱱᱤᱥ ᱨᱮ ᱴᱟᱪ ᱵᱟᱝ ᱛᱟᱦᱮᱱ ᱵᱟ ᱚᱱᱟ ᱠᱚ ᱡᱤᱱᱤᱥ ᱨᱮ ᱡᱟᱦᱟᱸ ᱢᱤᱫᱴᱟᱝ ᱟᱨᱛᱷᱤᱝ ᱞᱮᱠᱟ ᱟᱹᱭᱠᱟᱹᱜᱼᱟ ᱚᱱᱠᱟᱱᱟᱜ ᱡᱤᱱᱤᱥ ᱟᱞᱚ ᱟᱨᱛᱷᱤᱝ ᱚᱜ ᱢᱟ ᱚᱱᱠᱟᱱᱟᱜ ᱜᱮᱥ ᱡᱟᱦᱟᱸ ᱠᱚ ᱯᱷᱤᱭᱩᱡᱽ ᱤᱭᱟᱹ ᱞᱮᱱᱠᱷᱟᱡ ᱫᱚ ᱞᱤᱝ ᱞᱮᱱᱠᱷᱟᱱ ᱫᱚ ᱜᱮᱥ ᱩᱰᱩᱠ ᱞᱮᱱ ᱠᱷᱟᱱ ᱫᱚ ᱡᱟᱦᱟᱱᱟᱜ ᱡᱤᱱᱤᱥᱜᱮ ᱟᱠᱚᱨᱥᱚᱱᱟᱭ ᱡᱟᱦᱟᱸ ᱥᱮᱸᱜᱮᱞ ᱞᱮᱠᱟᱱ ᱡᱤᱱᱤᱥ ᱛᱟᱨ ᱠᱚᱨᱮ ᱡᱟᱟᱦᱟᱱᱟᱜ ᱢᱤᱫᱴᱟᱝ ᱥᱮᱸᱜᱮᱞ ᱞᱮᱠᱟᱱ ᱡᱤᱱᱤᱥ ᱢᱟ ᱟᱠᱚᱨᱥᱚᱱ ᱠᱟᱛᱮᱜ ᱫᱷᱟᱹᱣ ᱢᱟᱨᱮᱛᱮ ᱡᱩᱞ ᱜᱚᱫᱚᱜᱼᱟ ᱚᱱ ᱚᱱᱠᱟᱱᱟᱜ ᱥᱮᱸᱜᱮᱞ ᱠᱚ ᱥᱩᱱᱩᱢ ᱠᱚᱦᱚᱸ ᱥᱩᱱᱩᱢ ᱦᱚᱸ ᱡᱚᱫᱚ ᱚᱸᱰᱮ ᱢᱤᱫᱴᱟᱱ ᱚᱱᱠᱟᱱᱟᱜ ᱥᱤᱢ ᱡᱩᱫᱤ ᱥᱟᱵ ᱠᱟᱜ ᱢᱮ ᱯᱮᱴᱨᱳᱞ ᱡᱤᱱᱤᱥ ᱛᱟᱦᱮᱱᱟ ᱠᱤᱢᱵᱟ ᱰᱤᱡᱮᱞ ᱡᱤᱱᱤᱥ ᱛᱟᱦᱮᱱᱟ ᱛᱟᱦᱞᱮ ᱱᱚᱝᱠᱟᱱᱟᱜ ᱜᱮᱥ ᱥᱩᱱᱩᱢ ᱥᱩᱱᱩᱢ ᱡᱤᱱᱤᱥ ᱛᱟᱦᱮᱱᱟ ᱦᱚᱭᱛᱳ ᱡᱟᱦᱟᱸ ᱞᱮᱠᱟ ᱠᱟᱛᱮᱜ ᱚᱱᱟ ᱯᱚᱥᱟᱜ ᱮᱱᱟ ᱦᱚᱭᱛᱳ ᱚᱱᱠᱟ ᱠᱟᱛᱮᱜ ᱯᱤᱧᱪᱤᱨ ᱮᱱᱟ ᱦᱚᱭᱛᱳ ᱚᱱᱟ ᱟᱦᱞᱟᱛᱮ ᱠᱟᱦᱟ ᱡᱟᱦᱟᱸ ᱴᱷᱩᱭᱮᱱᱟ ᱛᱳ ᱱᱚᱜᱼᱱᱚᱝᱠᱟᱱᱟᱜ ᱡᱤᱱᱤᱥ ᱡᱟᱦᱟᱸ ᱥᱟᱵᱫᱷᱟᱱ ᱛᱮ ᱡᱟᱛᱮ ᱚᱱᱟᱨᱮ ᱯᱷᱟᱨᱟᱠ ᱨᱮ ᱛᱟᱦᱮᱱ ᱵᱟ ᱞᱟᱦᱟ ᱛᱮᱜᱮ ᱧᱮᱞ ᱦᱩᱭᱩᱜ ᱥᱤᱞᱤᱱᱰᱟᱨ ᱠᱚᱜᱮ ᱵᱚᱱᱫᱚ ᱠᱟᱛᱮᱜ ᱠᱟᱹᱢᱤ ᱫᱚᱨᱠᱟᱨ ᱠᱟᱱᱟ ᱟᱨ ᱴᱷᱤᱠ ᱴᱷᱟᱠ ᱧᱮᱞ ᱫᱚᱨᱠᱟᱨ ᱠᱟᱱᱟ ᱡᱮ ᱴᱷᱤᱠ ᱢᱚᱛᱳ ᱤᱧ ᱪᱚᱸᱫᱟ ᱠᱟᱹᱫᱟᱧ ᱤᱧ ᱴᱷᱤᱠ ᱢᱚᱛᱳ ᱚᱱᱟ ᱥᱩᱨ ᱥᱩᱯᱩᱨ ᱨᱮ ᱪᱮᱫ ᱢᱮᱱᱟᱜᱼᱟ ᱵᱟ ᱚᱱᱟ ᱠᱷᱚᱡ ᱫᱚ ᱪᱚᱴ ᱧᱚᱜ ᱨᱮ ᱫᱚᱨᱠᱟᱨ ᱠᱟᱱᱟ ᱚᱛᱨᱮ ᱵᱟᱝ ᱠᱟᱛᱮᱜ ᱪᱚᱴᱨᱮ ᱡᱟᱛᱮ ᱟᱹᱞᱩ ᱞᱟᱲᱟ ᱪᱟᱞᱟᱜ ᱜᱤᱫᱽᱨᱟᱹ ᱠᱚ ᱠᱤᱢᱵᱟ ᱮᱢᱟᱱ ᱛᱮᱭᱟᱜ ᱠᱚ ᱥᱮ ᱜᱩᱰᱩ ᱪᱩᱴᱭᱟᱹ ᱠᱚ ᱟᱹᱞᱩ ᱠᱚ ᱜᱮᱨ ᱫᱟᱲᱮᱭᱟᱜ ᱚᱱᱟ ᱠᱚ ᱥᱮ ᱟᱹᱞᱩ ᱠᱚ ᱴᱟ ᱫᱟᱲᱮᱭᱟᱜ ᱮᱴᱟᱜ ᱠᱚ ᱡᱟᱦᱟᱱᱟᱜ ᱛᱮ ᱴᱟᱪ ᱠᱟᱛᱮᱜ ᱟᱹᱞᱩ ᱞᱤᱠ ᱯᱷᱤᱠ ᱫᱟᱲᱮᱭᱟᱜ ᱚᱱᱠᱟᱱ ᱡᱟᱭᱜᱟᱨᱮ ᱚᱱᱟᱫᱚ ᱵᱮᱵᱚᱦᱟᱨ ᱫᱚᱨᱠᱟᱨ ᱠᱟᱱᱟ ᱱᱚᱣᱟᱜᱤᱧ ᱢᱮᱱᱟ ᱱᱚᱣᱟ ᱠᱷᱚᱱᱟᱜ ᱥᱟᱦᱟ ᱨᱮ ᱛᱟᱦᱮᱱ ᱚᱱᱟ ᱠᱷᱟᱹᱛᱤᱨ ᱛᱮ ᱱᱚᱝᱠᱟᱱᱟᱜ ᱫᱩᱨᱜᱷᱚᱴᱚᱱ ᱟᱹᱞᱩ ᱦᱩᱭᱩᱜ ᱢᱟ ᱱᱚᱣᱟ ᱪᱮᱸᱜᱷᱟᱣ ᱨᱩᱠᱷᱭᱟ ᱞᱟᱹᱜᱤᱫ ᱱᱚᱣᱟᱜᱤᱧ ᱢᱮᱱᱟ